ᱟᱹᱰᱤ ᱫᱤᱱ ᱫᱚ ᱤᱧᱟᱹᱜ ᱴᱤᱵᱷᱤ ᱥᱤᱱᱮᱢᱟ ᱧᱮᱞ ᱨᱮ ᱟᱹᱰᱤ ᱵᱮᱥᱛᱚᱧ ᱛᱟᱸᱦᱮᱱᱚᱜ ᱠᱟᱱ ᱛᱟᱦᱮᱸᱱᱟ ᱟᱫᱚ ᱱᱮᱛᱟᱨ ᱫᱚ ᱥᱮᱭ ᱨᱚᱠᱚᱢ ᱵᱟᱹᱧ ᱧᱮᱞ ᱫᱟ ᱥᱮᱭ ᱨᱚᱠᱚᱢ ᱵᱚᱞᱛᱮ ᱮᱠᱫᱚᱢ ᱜᱮ ᱵᱟᱹᱧ ᱧᱮᱞᱟ ᱥᱟᱨᱟᱫᱤᱱ ᱠᱟᱹᱢᱤ ᱨᱮᱜᱮ ᱵᱮᱥᱛᱚᱧ ᱛᱟᱸᱦᱮᱱᱚᱜᱼᱟ ᱥᱮᱛᱟᱜ ᱦᱚᱸ ᱤᱥᱤᱱ ᱜᱤᱫᱽᱨᱟᱹ ᱞᱟᱹᱜᱤᱫ ᱥᱠᱩᱞ ᱥᱟᱯᱲᱟᱣ ᱟᱨ ᱥᱟᱨᱟᱫᱤᱱ ᱠᱟᱹᱢᱤ ᱠᱟᱹᱢᱤ ᱟᱨ ᱠᱟᱹᱢᱤ ᱟᱵᱟᱨ ᱧᱮᱞ ᱤᱪᱪᱷᱟ ᱛᱟᱸᱦᱮᱱ ᱨᱮᱦᱚᱸ ᱵᱟᱹᱧ ᱧᱮᱞ ᱜᱮᱭᱟ ᱥᱮᱛᱟᱜ ᱟᱹᱭᱩᱵ ᱠᱟᱹᱢᱤ ᱱᱤᱭᱮ ᱵᱮᱥᱛᱚᱧ ᱛᱟᱸᱦᱮᱱᱚᱜ ᱠᱟᱱᱟ ᱟᱨ ᱟᱹᱭᱩᱵ ᱦᱚᱸ ᱜᱤᱫᱽᱫᱟᱹ ᱤᱥᱤᱱ ᱡᱚᱢ ᱦᱚᱪᱚ ᱯᱟᱲᱦᱟᱣ ᱦᱚᱪᱚ ᱨᱮᱭᱟᱜ ᱥᱚᱢᱚᱭ ᱮᱢᱚᱜ ᱦᱩᱭᱩᱜ ᱠᱟᱱᱟ ᱚᱱᱟ ᱠᱷᱟᱹᱛᱤᱨᱟᱜ ᱛᱮ ᱟᱨ ᱴᱤᱵᱷᱤ ᱥᱤᱱᱮᱢᱟ ᱧᱮᱞ ᱤᱪᱪᱷᱟ ᱪᱟᱵᱟᱭᱮᱱ ᱛᱤᱧᱟ ᱡᱟ ᱞᱟᱦᱟᱧ ᱧᱮᱞ ᱠᱮᱫᱟ ᱮᱠᱷᱚᱱ ᱫᱚ ᱟᱨ ᱧᱮᱞ ᱤᱪᱪᱷᱟ ᱦᱩᱭᱩᱜ ᱨᱮᱦᱚᱸ ᱵᱟᱹᱧ ᱧᱮᱞᱟ